ᱦᱮᱸ ᱤᱧ ᱥᱟᱸᱜᱷᱟᱨᱤᱭᱟᱹ ᱠᱚ ᱥᱟᱶᱛᱮᱧ ᱡᱳᱜᱟᱡᱳᱜ ᱟᱠᱟᱫᱟ ᱩᱱᱠᱩ ᱥᱟᱶ ᱜᱟᱯᱟᱞ ᱢᱟᱨᱟᱣ ᱠᱟᱛᱮ ᱟᱹᱰᱤ ᱢᱚᱡ ᱤᱧ ᱵᱩᱡᱷᱟᱹᱣ ᱟᱠᱟᱫᱟ ᱩᱱᱠᱩᱭᱟᱜ ᱨᱚᱲ ᱞᱟᱫᱟ ᱦᱚᱨᱚᱜ ᱵᱟᱱᱫᱮ ᱫᱷᱚᱨᱚᱢ ᱠᱚᱨᱚᱢ ᱱᱤᱭᱟᱹ ᱠᱚ ᱵᱟᱵᱚᱫ ᱛᱮᱧ ᱵᱟᱲᱟᱭ ᱟᱠᱟᱫᱟ ᱩᱱᱠᱩᱭᱟᱜ ᱨᱚᱲ ᱦᱚᱸᱧ ᱥᱮᱲᱟ ᱟᱠᱟᱫᱟ ᱠᱤᱪᱷᱩ ᱠᱤᱪᱷᱩ ᱟᱞᱮ ᱱᱚᱰᱮ ᱥᱟᱱᱛᱤᱱᱤᱠᱮᱛᱚᱱ ᱨᱮᱱᱟᱜ ᱨᱚᱵᱚᱱᱫᱨᱚᱱᱟᱛᱷ ᱴᱷᱟᱠᱩᱨᱟᱜ ᱡᱟᱦᱟᱸ ᱠᱟᱪ ᱢᱩᱱᱫᱤᱨ ᱢᱤᱭᱩᱡᱤᱭᱟᱢ ᱠᱚ ᱢᱮᱱᱟᱜᱼᱟ ᱚᱱᱟ ᱠᱚ ᱵᱟᱵᱚᱛᱛᱮᱧ ᱞᱟᱹᱭ ᱟᱠᱟᱫ ᱠᱚᱣᱟ ᱠᱷᱳᱣᱟᱭ ᱨᱮᱱᱟᱜ ᱞᱟᱞ ᱢᱟᱴᱤ ᱵᱟᱵᱚᱫ ᱛᱮᱧ ᱞᱟᱹᱭ ᱟᱠᱟᱫ ᱠᱚᱣᱟ ᱠᱷᱳᱣᱟᱭ ᱨᱮ ᱡᱟᱦᱟᱸ ᱥᱚᱱᱟᱡᱷᱚᱨᱤ ᱦᱟᱴ ᱵᱟᱹᱭᱥᱟᱹᱜᱼᱟ ᱚᱱᱟ ᱵᱟᱵᱚᱛᱮᱧ ᱞᱟᱹᱭᱟᱠᱟᱫ ᱠᱚᱣᱟ ᱚᱸᱰᱮ ᱵᱟᱣᱩᱞ ᱥᱮᱨᱮᱧ ᱦᱩᱭᱩᱜᱼᱟ ᱠᱤᱪᱨᱤᱡ ᱠᱷᱟᱹᱰᱩᱭᱟᱹ ᱧᱟᱢᱚᱜᱼᱟ ᱱᱚᱶᱟ ᱠᱚ ᱵᱟᱵᱚᱛ ᱛᱮᱦᱚᱸ ᱟᱭᱢᱟ ᱟᱭᱢᱟ ᱠᱟᱛᱷᱟᱧ ᱞᱟᱭ ᱟᱠᱟᱫ ᱠᱚᱣᱟ